ᱤᱧᱟᱹᱜ ᱡᱤᱭᱚᱱ ᱨᱮ ᱚᱞᱚᱜ ᱯᱟᱲᱦᱟᱣ ᱤᱫᱤ ᱠᱟᱛᱮ ᱟᱹᱰᱤ ᱟᱹᱰᱤ ᱤᱪᱪᱷᱟᱹ ᱱᱟᱜᱟᱫ ᱨᱮ ᱯᱨᱟᱭᱢᱟᱨᱤ ᱨᱮ ᱮᱰᱢᱤᱥᱮᱱ ᱠᱟᱛᱮ ᱯᱨᱟᱭᱢᱟᱨᱤ ᱨᱮ ᱮᱰᱢᱤᱥᱮᱱ ᱠᱟᱛᱮ ᱴᱤᱭᱩᱥᱤᱱᱤᱧ ᱪᱟᱞᱟᱜᱼᱟ ᱚᱱᱟ ᱠᱚ ᱢᱟᱲᱟᱝ ᱨᱮ ᱴᱤᱭᱩᱥᱤᱱᱤ ᱯᱷᱤ ᱮᱴᱠᱮᱴᱚᱬᱮ ᱦᱩᱭᱩᱜ ᱠᱟᱱ ᱛᱟᱦᱮᱸᱫ ᱚᱱᱟ ᱤᱫᱤ ᱠᱟᱛᱮ ᱟᱭᱚ ᱵᱟᱵᱟ ᱡᱟᱦᱟᱸ ᱢᱮᱱᱛᱮᱠᱤᱱ ᱴᱤᱭᱩᱥᱤᱱᱤ ᱠᱟᱫᱤᱧᱟ ᱚᱞᱚᱜ ᱯᱟᱲᱦᱟᱣ ᱯᱟᱲᱦᱟᱣ ᱯᱟᱲᱦᱟᱣ ᱛᱮ ᱤᱧ ᱟᱹᱰᱤ ᱥᱟᱺᱜᱤᱧᱤᱧ ᱩᱛᱨᱟᱹᱣ ᱞᱮᱱᱟ ᱩᱛᱛᱮᱡᱚᱱᱟ ᱠᱟᱨᱚᱱ ᱛᱮ ᱱᱚᱜᱼᱚᱭ ᱯᱟᱲᱦᱟᱣ ᱥᱚᱢᱚᱭ ᱢᱮᱱᱫᱚ ᱟᱹᱰᱤᱜᱮ ᱞᱟᱹᱠᱛᱤᱭᱟ ᱱᱤᱱᱟᱹᱜ ᱫᱷᱟᱹᱵᱤᱡ ᱯᱚᱲᱟ ᱥᱩᱱᱟ ᱦᱩᱭ ᱫᱚ ᱚᱱᱮ ᱜᱮ ᱞᱟᱹᱠᱛᱤᱭᱟ ᱴᱤᱭᱩᱥᱤᱱᱤ ᱠᱷᱚᱨᱚᱪ ᱦᱚᱸ ᱟᱭᱚ ᱵᱟᱵᱟ ᱚᱱᱟ ᱛᱟᱭᱚᱢ ᱢᱟᱥᱴᱟᱨ ᱠᱚ ᱥᱚᱸᱜᱮ ᱤᱫᱤ ᱠᱟᱛᱮ ᱟᱹᱰᱤ ᱟᱹᱰᱤ ᱢᱮᱱᱫᱚ ᱥᱤᱥᱩ ᱚᱣᱟᱱ ᱠᱷᱚᱱ ᱯᱨᱟᱭᱢᱟᱨᱤ ᱯᱨᱟᱭᱢᱟᱨᱤ ᱠᱷᱚᱱ ᱚᱣᱟᱱ ᱨᱮ ᱴᱩ ᱨᱮ ᱛᱷᱨᱤ ᱨᱮ ᱯᱷᱳᱨ ᱨᱮ ᱠᱟᱛᱮ ᱦᱟᱭ ᱤᱥᱠᱩᱞ ᱨᱮ ᱦᱟᱭ ᱤᱥᱠᱩᱞ ᱨᱮ ᱚᱣᱟᱱ ᱚᱱᱟ ᱯᱨᱟᱭᱢᱟᱨᱤ ᱨᱮ ᱦᱟᱭ ᱤᱥᱠᱩᱞ ᱨᱮ ᱯᱟᱲᱦᱟᱣ ᱯᱟᱲᱦᱟᱣ ᱛᱮ ᱟᱹᱰᱤ ᱞᱮᱠᱟᱱ ᱚᱞᱚᱜ ᱯᱟᱲᱦᱟᱣ ᱪᱮᱫ ᱦᱩᱭ ᱠᱟᱱᱟ